ᱤᱧᱫᱚ ᱪᱮᱬᱮ ᱠᱚ ᱞᱟᱹᱜᱤᱫ ᱫᱚ ᱚᱱᱮᱠ ᱯᱨᱚᱠᱟᱨ ᱨᱮᱭᱟᱜ ᱞᱮᱠᱟᱱᱟᱜ ᱚᱠᱟᱨᱥᱤᱫ ᱤᱧ ᱠᱩᱨᱩᱢᱩᱴᱩ ᱫᱟᱲᱮᱭᱟᱜᱼᱟ ᱪᱮᱫᱟᱜ ᱥᱮ ᱪᱮᱬᱮ ᱠᱚ ᱞᱟᱹᱜᱤᱫ ᱫᱚ ᱤᱧᱫᱚ ᱪᱮᱬᱮ ᱡᱚᱢ ᱠᱚᱧ ᱮᱢᱟ ᱠᱚᱣᱟ ᱟᱨ ᱪᱮᱬᱮ ᱠᱚ ᱵᱟᱠᱷᱨᱟ ᱫᱟᱜ ᱧᱩ ᱠᱚᱨᱮᱱᱟᱜ ᱤᱧ ᱵᱮᱵᱚᱥᱛᱷᱟ ᱟᱠᱟᱫᱟ ᱪᱮᱬᱮ ᱮᱢᱟ ᱠᱚ ᱞᱟᱹᱜᱤᱫ ᱢᱤᱫᱴᱟᱝ ᱴᱩᱠᱩᱡ ᱤᱧ ᱦᱟᱛᱟᱣ ᱟᱹᱜᱩ ᱟᱠᱟᱫᱟ ᱟᱨ ᱯᱮᱭᱟ ᱪᱟᱝᱲᱮ ᱢᱤᱫᱴᱤᱱ ᱨᱤᱧ ᱫᱚᱦᱚ ᱟᱠᱟᱫᱟ ᱚᱱᱟ ᱠᱚ ᱢᱟᱲᱟᱝ ᱤᱭᱟᱹ ᱠᱟᱛᱮᱫ ᱫᱟᱜ ᱠᱚ ᱧᱩᱭᱟ ᱟᱨ ᱡᱚᱢ ᱵᱟᱲᱟ ᱠᱟᱛᱮᱫ ᱫᱟᱜ ᱠᱚ ᱧᱩᱭᱟ ᱪᱮᱬᱮ ᱠᱚᱫᱚ ᱟᱨ ᱚᱱᱟ ᱤᱭᱟᱹᱛᱮ ᱟᱞᱮ ᱚᱲᱟᱜ ᱥᱩᱨ ᱠᱚᱨᱮᱜ ᱦᱚᱸ ᱫᱟᱨᱮ ᱠᱚ ᱢᱮᱱᱟᱜᱼᱟ ᱚᱱᱟ ᱠᱚᱨᱮ ᱠᱚ ᱟᱵ ᱠᱚᱜᱼᱟ ᱪᱮᱬᱮ ᱠᱚᱫᱚ ᱟᱨ ᱡᱟᱦᱟᱸ ᱛᱤ ᱨᱮᱜᱮ ᱪᱮᱬᱮ ᱠᱚᱫᱚ ᱡᱚᱢᱤᱧ ᱮᱢᱟ ᱠᱚᱣᱟ ᱟᱨ ᱚᱱᱟ ᱠᱚ ᱡᱚᱢ ᱵᱟᱲᱟ ᱠᱟᱛᱮᱫ ᱜᱮ ᱪᱮᱬᱮ ᱠᱚ ᱟᱹᱰᱤ ᱢᱚᱡᱽ ᱠᱚ ᱡᱤᱨᱟᱹᱣ ᱠᱚᱜᱼᱟ ᱫᱟᱨᱮ ᱵᱩᱴᱟᱹ ᱠᱚᱨᱮᱫ ᱟᱨ ᱚᱱᱟ ᱠᱚ ᱤᱭᱟᱹ ᱠᱟᱛᱮᱫ ᱜᱮ ᱪᱮᱬᱮ ᱠᱚ ᱡᱟᱹᱯᱤᱫᱟ ᱛᱤᱱ ᱨᱮ ᱪᱮᱢᱮ ᱠᱚ ᱵᱮᱨᱮᱫᱼᱟ ᱩᱱ ᱨᱮᱜᱮ ᱤᱧᱫᱚ ᱪᱮᱬᱮ ᱵᱟᱠᱷᱨᱟ ᱛᱮ ᱡᱚᱢᱟᱜ ᱦᱩᱲᱩ ᱠᱚ ᱜᱩᱦᱩᱢ ᱠᱚ ᱮᱢᱟᱱ ᱛᱮᱭᱟᱜ ᱤᱧ ᱮᱢᱟ ᱠᱚᱣᱟ ᱚᱱᱟ ᱠᱚ ᱡᱚᱢ ᱵᱟᱲᱟ ᱠᱟᱛᱮᱫ ᱠᱚ ᱪᱟᱞᱟᱜᱼᱟ ᱟᱨ ᱪᱮᱬᱮ ᱫᱟᱜ ᱧᱩ ᱵᱟᱠᱷᱨᱟ ᱦᱚᱸ ᱟᱹᱰᱤ ᱟᱭᱢᱟᱧ ᱵᱮᱵᱚᱥᱛᱷᱟ ᱫᱟᱲᱮᱭᱟᱜᱼᱟ ᱪᱮᱬᱮ ᱠᱚ ᱞᱟᱹᱜᱤᱫ ᱫᱚ ᱚᱱᱟ ᱤᱭᱟᱹᱛᱮ ᱪᱮᱬᱮ ᱫᱚ ᱤᱧᱫᱚ ᱟᱹᱰᱤᱧ ᱠᱩᱥᱤᱭᱟᱠᱚᱣᱟ ᱟᱨ ᱪᱮᱬᱮ ᱵᱟᱠᱷᱨᱟ ᱛᱮ ᱜᱩᱦᱩᱢ ᱤᱧ ᱮᱢᱟ ᱠᱚᱣᱟ ᱚᱱᱟ ᱠᱚ ᱡᱚᱢ ᱟᱠᱚ ᱟᱨ ᱪᱮᱬᱮ ᱠᱚ ᱞᱟᱹᱜᱤᱫ ᱫᱟᱜ ᱫᱚ ᱟᱹᱰᱤ ᱨᱟᱸᱜᱟᱣ ᱜᱮ ᱵᱮᱵᱚᱥᱛᱷᱟ ᱫᱟᱲᱮᱭᱟᱜᱼᱟ